ᱤᱧᱼᱤᱧ ᱢᱮᱱᱮᱜᱼᱟ ᱡᱮ ᱠᱷᱚᱵᱚᱨ ᱛᱟᱞᱟᱛᱮ ᱟᱛᱳ ᱴᱚᱴᱷᱟ ᱤᱫᱤ ᱠᱟᱛᱮᱫ ᱡᱚᱛᱷᱮᱥᱴᱚ ᱟᱱᱟᱴ ᱧᱮᱞ ᱧᱟᱢᱚᱜ ᱠᱟᱱᱟ ᱱᱚᱝᱠᱟᱱ ᱡᱟᱦᱟᱱ ᱥᱟᱛᱟᱢ ᱪᱮᱛᱟᱱᱟᱜ ᱡᱟᱦᱟᱸ ᱤᱫᱤ ᱠᱟᱛᱮ ᱢᱤᱰᱤᱭᱟ ᱨᱮ ᱜᱟᱞᱚᱪ ᱫᱚ ᱟᱹᱫᱤᱢ ᱠᱚ ᱞᱟᱹᱜᱤᱫ ᱵᱟᱝᱢᱟ ᱥᱟᱱᱛᱟᱲ ᱠᱚ ᱞᱟᱹᱜᱤᱫ ᱛᱮᱫᱚ ᱵᱟᱭ ᱦᱩᱭᱩᱜ ᱠᱟᱱ ᱱᱚᱣᱟ ᱟᱱᱟᱴ ᱠᱚᱫᱚ ᱵᱤᱥᱮᱥ ᱠᱟᱛᱮ ᱟᱵᱚ ᱥᱟᱱᱛᱟᱲ ᱡᱟᱹᱛᱤ ᱨᱮ ᱵᱤᱥᱛᱤ ᱢᱮᱱᱟᱜᱼᱟ ᱱᱚᱣᱟ ᱟᱱᱟᱴ ᱫᱚ ᱟᱛᱳ ᱫᱤᱥᱚᱢ ᱨᱮ ᱛᱟᱦᱮᱱ ᱟᱹᱫᱤᱵᱟᱹᱥᱤ ᱦᱚᱲ ᱵᱟᱝᱢᱟ ᱠᱤᱪᱷᱩ ᱮᱴᱟᱜ ᱦᱚᱲ ᱦᱚᱸ ᱡᱟᱦᱟᱸ ᱪᱮ ᱠᱚᱢ ᱥᱚᱢ ᱨᱳᱡᱽᱜᱟᱨ ᱠᱟᱛᱮ ᱪᱚᱲᱟᱣ ᱦᱚᱲ ᱱᱩᱠᱩ ᱫᱚ ᱱᱤᱥᱟᱹ ᱵᱮᱵᱷᱟᱨ ᱠᱟᱛᱮ ᱜᱮ ᱟᱠᱚᱣᱟᱜ ᱵᱷᱚᱵᱤᱥᱚᱛ ᱟᱠᱚᱣᱟᱜ ᱦᱚᱲᱢᱚ ᱟᱠᱚᱣᱟᱜ ᱨᱤᱱ ᱮᱨᱟ ᱦᱚᱯᱚᱱ ᱴᱷᱤᱠ ᱨᱮ ᱛᱟᱦᱮᱱ ᱞᱟᱹᱜᱤᱫ ᱚᱲᱟᱜ ᱫᱩᱣᱟᱹᱨ ᱴᱷᱤᱠ ᱫᱚᱦᱚᱭ ᱞᱟᱹᱜᱤᱫ ᱩᱭᱦᱟᱹᱨ ᱵᱷᱟᱵᱽᱱᱟ ᱵᱟᱠᱚ ᱟᱹᱜᱩ ᱫᱟᱲᱮᱭᱟᱜᱼᱟ ᱠᱟᱱᱟ ᱚᱱᱟ ᱤᱫᱤ ᱠᱟᱛᱮ ᱱᱩᱠᱩ ᱫᱚ ᱱᱩᱱᱟᱹᱜ ᱱᱟᱪᱟᱨ ᱵᱟᱝ ᱞᱟᱛᱟᱨ ᱨᱮ ᱢᱮᱱᱟᱜ ᱠᱚᱣᱟ ᱱᱚᱣᱟ ᱠᱚ ᱤᱫᱤ ᱠᱟᱛᱮᱫ ᱢᱤᱰᱤᱭᱟ ᱨᱮ ᱵᱟᱝ ᱜᱟᱞᱚᱪ ᱤᱫᱤ ᱠᱟᱛᱮ ᱱᱩᱠᱩᱣᱟᱜ ᱥᱤᱠᱠᱷᱟ ᱫᱚ ᱚᱵᱷᱟᱵᱚᱜ ᱠᱟᱱᱟ ᱚᱱᱟ ᱤᱫᱤ ᱠᱟᱛᱮ ᱟᱹᱞᱤᱧᱟᱜ ᱢᱮᱱ ᱱᱚᱣᱟ ᱠᱚ ᱦᱩᱱᱟᱹᱝ ᱤᱫᱤ ᱠᱟᱛᱮ ᱢᱤᱰᱤᱭᱟ ᱨᱮ ᱜᱟᱞᱚᱪ ᱞᱮᱠᱷᱟᱱ ᱟᱹᱰᱤ ᱵᱷᱟᱹᱜᱤᱜᱼᱟ ᱢᱮᱱᱛᱮ ᱟᱹᱞᱤᱧᱟᱜ ᱩᱭᱦᱟᱹᱨ